ᱚᱠᱟᱨᱤᱧ ᱯᱟᱭᱨᱟᱜᱼᱟ ᱤᱧᱟᱹᱜ ᱠᱩᱥᱤᱭᱟᱜ ᱴᱷᱟᱹᱭ ᱫᱚ ᱠᱟᱱᱟ ᱯᱩᱠᱷᱨᱤ ᱟᱨ ᱜᱟᱰᱟ ᱚᱱᱟ ᱤᱭᱟᱹ ᱛᱮᱜᱮᱧ ᱠᱩᱥᱤᱭᱟᱜᱼᱟ ᱯᱩᱠᱷᱨᱤ ᱨᱮᱫᱚ ᱢᱚᱱ ᱠᱩᱥᱤ ᱯᱟᱭᱨᱟᱜ ᱦᱩᱭᱩᱜᱼᱟ ᱞᱩ ᱵᱟᱝ ᱦᱩᱭᱩᱜᱼᱟ ᱵᱚᱞᱚ ᱠᱟᱛᱮᱫ ᱰᱟᱹᱵᱽᱨᱟᱹᱜ ᱦᱩᱭᱩᱜᱚᱼᱟ ᱤᱥᱠᱤᱨᱚᱜ ᱨᱮ ᱠᱤᱪᱨᱤᱡ ᱥᱟᱯᱷᱟ ᱨᱮ ᱢᱚᱡᱽ ᱟᱹᱭᱠᱟᱹᱜᱼᱟ ᱜᱟᱰᱟ ᱨᱮᱦᱚᱸ ᱫᱟᱜ ᱛᱟᱦᱮᱱᱟ ᱢᱤᱫ ᱥᱟᱶᱛᱮ ᱯᱟᱭᱨᱟᱜ ᱦᱩᱭᱩᱜᱼᱟ ᱪᱟᱯᱟ ᱠᱚᱞ ᱟᱨ ᱠᱩᱧ ᱨᱮᱫᱚ ᱛᱷᱚᱲᱟ ᱛᱷᱚᱲᱟ ᱛᱮ ᱫᱩᱞ ᱡᱚᱝᱡᱚᱜᱚᱜ ᱦᱩᱭᱩᱜᱼᱟ ᱥᱚᱢᱚᱭ ᱨᱮᱭᱟᱜ ᱦᱚᱸ ᱵᱟᱪᱟᱫ ᱦᱩᱭᱩᱜᱼᱟ ᱟᱨ ᱜᱟᱰᱟ ᱟᱨ ᱯᱩᱠᱷᱨᱤ ᱨᱮ ᱵᱮᱭᱟᱢ ᱠᱚᱦᱚᱸ ᱦᱩᱭᱩᱜ ᱠᱟᱱᱟ ᱦᱚᱲᱢᱚ ᱨᱮᱭᱟᱜ ᱟᱭᱢᱟ ᱨᱚᱠᱚᱢ ᱵᱮᱭᱟᱢ ᱦᱩᱭᱩᱜ ᱠᱟᱱᱟ ᱚᱱᱟ ᱛᱮ ᱯᱩᱠᱷᱨᱤ ᱟᱨ ᱜᱟᱰᱟ ᱜᱮᱧ ᱠᱩᱥᱤ ᱜᱟᱰᱟ ᱨᱮᱭᱟᱜ ᱫᱟᱜ ᱥᱟᱯᱷᱟ ᱛᱟᱦᱮᱱᱟ ᱜᱟᱹᱰᱭᱟᱹ ᱨᱮᱭᱟᱜ ᱫᱟᱜ ᱦᱚᱸ ᱥᱟᱯᱷᱟ ᱜᱮ ᱛᱟᱦᱮᱱᱟ ᱟᱨ ᱚᱱᱟᱛᱮ ᱢᱚᱡᱽ ᱥᱟᱯᱷᱟ

ᱯᱷᱟᱹᱨᱭᱟᱹ ᱫᱟᱜ ᱨᱮᱜᱮ ᱰᱟᱹᱵᱽᱨᱟᱹᱜ ᱫᱚ ᱥᱟᱱᱟᱧᱟᱹ